ᱦᱮᱞᱳ ᱦᱮᱞᱳ ᱦᱮᱸ ᱜᱚᱢᱠᱮ ᱡᱚᱦᱟᱨ ᱜᱮ ᱟᱪᱪᱷᱟ ᱟᱹᱞᱤᱧ ᱫᱚ ᱰᱚᱠᱴᱚᱨ ᱞᱤᱧ ᱢᱮᱱᱮᱫ ᱛᱟᱦᱮᱱᱟ ᱱᱚᱣᱟᱫᱚ ᱡᱚᱦᱟᱨ ᱜᱮ ᱡᱚᱦᱟᱨ ᱜᱮ ᱱᱚᱣᱟᱫᱚ ᱢᱚᱭᱩᱨᱵᱷᱚᱸᱡᱽ ᱜᱮᱪᱮ ᱦᱮᱸ ᱟᱪᱪᱷᱟ ᱟᱪᱪᱷᱟ ᱟᱪᱪᱷᱟ ᱟᱹᱵᱤᱱ ᱢᱚᱭᱩᱨᱵᱷᱚᱸᱡᱽ ᱫᱤᱥᱚᱢ ᱥᱮᱫ ᱜᱮᱵᱤᱱ ᱛᱟᱦᱮᱱᱟ ᱥᱮ ᱚᱱᱠᱟ ᱥᱩᱨ ᱠᱚᱨᱮᱫ ᱵᱟᱡᱟᱨ ᱠᱚ ᱢᱮᱱᱟᱜᱼᱟ ᱵᱟᱡᱟᱨ ᱥᱩᱨ ᱠᱚᱨᱮ ᱵᱤᱱ ᱛᱟᱦᱮᱱᱟ ᱚ ᱟᱹᱞᱤᱧ ᱫᱚ ᱚᱱᱟ ᱠᱳᱞᱠᱟᱛᱟ ᱥᱮᱫ ᱠᱷᱚᱱᱞᱤᱧ ᱢᱮᱱᱮᱫ ᱛᱟᱦᱮᱱᱟ ᱟᱨ ᱰᱚᱠᱴᱚᱨ ᱠᱟᱱᱟᱞᱤᱧ ᱟᱫᱚ ᱦᱳᱭ ᱟᱫᱚ ᱵᱟᱲᱟᱭ ᱥᱟᱱᱟᱭᱮᱫ ᱞᱤᱧᱟ ᱢᱚᱭᱩᱨᱵᱷᱚᱸᱡᱽ ᱨᱮᱱᱟᱝ ᱱᱚᱣᱟ ᱪᱤᱠᱤᱛᱥᱟ ᱤᱫᱤ ᱠᱟᱛᱮᱫ ᱵᱟᱲᱟᱭ ᱥᱟᱱᱟᱭᱮᱫ ᱞᱤᱧᱟ ᱡᱮ ᱥᱚᱨᱠᱟᱨ ᱜᱚᱵᱷᱢᱮᱱᱴ ᱯᱟᱦᱴᱟ ᱠᱷᱚᱱ ᱪᱮᱫ ᱞᱮᱠᱟ ᱥᱩᱵᱤᱫᱷᱟ ᱠᱚᱛᱮ ᱯᱮ ᱢᱮᱱᱟᱜᱼᱟ ᱪᱮᱫ ᱞᱮᱠᱟ ᱫᱚ ᱵᱟᱝᱟ ᱟᱯᱮᱭᱟᱜ ᱨᱩᱣᱟᱹ ᱨᱟᱵᱟᱝ ᱠᱚᱨᱮᱱᱟᱜ ᱥᱩᱵᱤᱫᱷᱟ ᱚᱥᱩᱵᱤᱫᱷᱟ ᱨᱟᱱ ᱠᱚ ᱪᱮᱫ ᱞᱮᱠᱟ ᱯᱮ ᱧᱟᱢᱮᱫᱼᱟ ᱥᱮ ᱵᱟᱯᱮ ᱧᱟᱢᱮᱜᱼᱟ ᱪᱤᱠᱤᱛᱥᱟ ᱠᱚ ᱦᱩᱭᱩᱜ ᱠᱟᱱᱟ ᱥᱮ ᱵᱟᱝᱟ ᱢᱮᱰᱤᱠᱮᱞ ᱦᱚᱥᱯᱤᱴᱟᱞ ᱠᱚ ᱥᱩᱨ ᱨᱮ ᱢᱮᱱᱟᱜ ᱟᱪᱮ ᱵᱟᱝᱟ ᱢᱮᱱᱟᱜ ᱠᱷᱟᱱ ᱚᱸᱰᱮ ᱟᱯᱮ ᱛᱤᱱᱟᱹᱜ ᱜᱚᱲᱚ ᱯᱮ ᱧᱟᱢᱮᱫᱼᱟ ᱥᱮ ᱵᱟᱝᱟ ᱱᱚᱣᱟ ᱠᱚ ᱤᱫᱤ ᱠᱟᱛᱮᱫ ᱡᱩᱫᱤ ᱵᱤᱱ ᱵᱟᱲᱟᱭᱟ ᱢᱟᱱᱮ ᱩᱱ ᱵᱤᱱ ᱞᱟᱹᱭ ᱵᱟᱲᱟ ᱧᱚᱜ ᱞᱤᱧᱟ ᱟᱪᱪᱷᱟ ᱟᱪᱪᱷᱟ ᱧᱟᱢ ᱫᱚᱯᱮ ᱧᱟᱢᱮᱫ ᱜᱮᱭᱟ ᱦᱳᱭ ᱟᱫᱚ ᱦᱮᱸ ᱨᱟᱭᱨᱚᱝᱯᱩᱨ ᱦᱚᱥᱯᱤᱴᱟᱞ ᱢᱟ ᱟᱯᱮ ᱥᱩᱨ ᱨᱮᱱᱟᱝ ᱯᱟᱞᱮᱱ ᱚᱱᱠᱟ ᱢᱟ ᱢᱟᱨᱟᱝ ᱫᱷᱟᱨᱟ ᱦᱚᱥᱯᱤᱴᱟᱞ ᱜᱮ ᱛᱟᱯᱮ ᱟᱯᱮ ᱞᱟᱹᱜᱤᱫ ᱛᱮ ᱚᱸᱰᱮ ᱰᱚᱠᱴᱚᱨ ᱠᱚ ᱥᱴᱟᱯᱷ ᱠᱚ ᱛᱟᱠᱚ ᱞᱮᱠᱟ ᱯᱮᱥᱮᱱᱴ ᱜᱮᱭᱟ ᱠᱚ ᱥᱮ ᱦᱳᱭ ᱟᱪᱪᱷᱟ ᱡᱟᱦᱟᱸ ᱛᱤᱱ ᱜᱮ ᱥᱮᱱ ᱞᱮᱱᱠᱷᱟᱱ ᱚᱱᱠᱟ ᱮᱰᱢᱤᱥᱮᱱ ᱠᱚ ᱪᱮᱦᱨᱟ ᱜᱮ ᱦᱩᱭᱩᱜ ᱠᱟᱱᱟ ᱪᱮ ᱵᱟᱝᱟ ᱚᱱᱠᱟ ᱞᱮᱠᱟ ᱟᱪᱪᱷᱟ ᱟᱪᱪᱷᱟ ᱟᱨ ᱱᱟᱨᱥ ᱠᱚᱫᱚ ᱱᱟᱨᱥ ᱥᱴᱟᱯᱷ ᱠᱚᱦᱚᱸ ᱯᱟᱞᱮᱱ ᱥᱟᱯᱤᱥᱮᱱᱴ ᱜᱮᱭᱟ ᱠᱚ ᱪᱮ ᱚᱱᱠᱟ ᱫᱚ ᱧᱮᱧᱮᱞ ᱠᱚ ᱞᱟᱹᱜᱤᱫ ᱛᱮ ᱨᱩᱜᱤ ᱧᱮᱧᱮᱞ ᱠᱚ ᱞᱟᱹᱜᱤᱫ ᱛᱮ ᱦᱚᱲ ᱠᱚᱠᱚ ᱚᱵᱷᱟᱵᱽ ᱜᱮᱭᱟ ᱚᱱᱠᱟ ᱫᱚ ᱥᱴᱟᱯᱷ ᱠᱚ ᱟᱪᱪᱷᱟ ᱟᱪᱪᱷᱟ ᱛᱟᱨᱯᱚᱨᱮ ᱢᱮ ᱰᱤᱠᱮᱞ ᱦᱳᱭ ᱢᱮᱰᱤᱠᱮᱞ ᱥᱴᱳᱨ ᱠᱚ ᱥᱩᱨ ᱨᱮ ᱛᱟᱦᱮᱱ ᱠᱟᱱᱟ ᱥᱮ ᱟᱪᱪᱷᱟ ᱦᱳᱭ ᱡᱷᱟᱹᱞ ᱤᱫᱤ ᱠᱟᱛᱮᱫ ᱚᱱᱠᱟ ᱫᱚ ᱢᱮ ᱰᱤᱥᱤᱱ ᱡᱷᱟᱹᱞ ᱠᱷᱚᱱ ᱟᱹᱜᱩ ᱠᱟᱛᱮᱫ ᱢᱤᱫᱦᱚᱲ ᱢᱤᱫᱴᱤᱡ ᱨᱳᱜᱤ ᱵᱚᱱ ᱮᱢᱟᱭᱟ ᱚᱱᱠᱟ ᱞᱮᱠᱟ ᱫᱷᱟᱨᱟ ᱵᱟᱝᱟ ᱛᱚ ᱟᱪᱪᱷᱟ ᱟᱪᱪᱷᱟ ᱟᱪᱪᱷᱟ ᱟᱪᱪᱷᱟ ᱴᱷᱤᱠᱼᱟ ᱴᱷᱤᱠᱟ ᱦᱳᱭ ᱚᱱᱟᱜᱮ ᱟᱞᱮ ᱰᱚᱠᱴᱚᱨ ᱯᱟᱦᱴᱟ ᱠᱷᱚᱱ ᱵᱟᱲᱟᱭ ᱥᱟᱱᱟᱭᱮᱫ ᱞᱮᱭᱟ ᱛᱚ ᱚᱱᱟ ᱦᱤᱥᱟᱹᱵᱽ ᱛᱮᱜᱮ ᱦᱟᱸᱜ ᱟᱹᱵᱤᱱᱟᱜ ᱱᱚᱢᱵᱚᱨ ᱧᱟᱢ ᱠᱟᱛᱮᱫ ᱦᱟᱸᱜ ᱞᱤᱧ ᱠᱩᱞᱤᱭᱮᱫ ᱵᱤᱱᱟ ᱟᱫᱚ ᱢᱟ ᱟᱹᱰᱤ ᱟᱹᱰᱤ ᱥᱟᱨᱦᱟᱣ ᱛᱚᱵᱮ ᱢᱟ ᱡᱚᱦᱟᱨᱜᱮ ᱦᱮᱸ ᱦᱳᱭ ᱡᱚᱦᱟᱨ ᱜᱮ